ᱯᱚᱞᱴᱨᱤᱞᱮ ᱟᱹᱥᱩᱞᱮᱫ ᱠᱚᱣᱟ ᱛᱚ ᱢᱮᱱ ᱟᱹᱥᱩᱞ ᱠᱚᱣᱟᱞᱮ ᱢᱮᱱ ᱫᱟᱞᱮ ᱛᱚ ᱛᱷᱚᱲᱟ ᱯᱷᱟᱨᱟᱠ ᱧᱚᱜ ᱡᱟᱭᱜᱟ ᱨᱮᱞᱮ ᱟᱹᱥᱩᱞ ᱠᱚᱣᱟ ᱡᱩᱫᱤ ᱥᱚ ᱠᱚ ᱥᱤᱲᱤᱡ ᱠᱚ ᱦᱮᱡ ᱟᱠᱚᱣᱟ ᱛᱚ ᱢᱮᱱ ᱟᱠᱚ ᱦᱟᱱᱮ ᱛᱤᱱᱟᱹᱜ ᱥᱚ ᱠᱟᱱᱟ ᱛᱚ ᱢᱮᱱ ᱫᱟᱞᱮ ᱛᱷᱚᱲᱟ ᱴᱟᱺᱰᱤ ᱴᱟᱺᱰᱤ ᱛᱷᱚᱲᱟ ᱢᱟᱨᱟᱝ ᱧᱚᱜ ᱡᱟᱭᱜᱟ ᱛᱟᱦᱮᱱ ᱛᱮ ᱴᱟᱺᱰᱤ ᱨᱮ ᱚᱲᱟᱜ ᱢᱮ ᱛᱷᱚᱲᱟ ᱯᱷᱟᱨᱟᱠ ᱨᱮ ᱛᱚ ᱚᱱᱟ ᱠᱷᱟᱱ ᱫᱚ ᱥᱚ ᱦᱚᱸ ᱵᱟᱝ ᱥᱚ ᱠᱚᱣᱟ ᱟᱨ ᱪᱮᱫ ᱦᱚᱸ ᱵᱟ ᱦᱚᱲ ᱦᱚᱸ ᱪᱮᱫ ᱦᱚᱸ ᱵᱟᱠᱚ ᱢᱮᱱ ᱫᱟᱲᱮᱭᱟᱜᱼᱟ ᱛᱚ ᱢᱮᱱ ᱫᱟᱲᱮ ᱯᱷᱟᱨᱟᱠ ᱨᱮᱞᱮ ᱟᱹᱥᱩᱞᱮᱫ ᱠᱚᱣᱟ ᱛᱚ ᱦᱮᱲᱮ ᱠᱚ ᱦᱮᱲᱮ ᱠᱚ ᱛᱟᱦᱮᱱ ᱛᱟᱠᱚ ᱛᱟᱦᱮᱱᱟ ᱞᱚᱦᱚᱫᱚᱜ ᱛᱟᱦᱮᱱᱟ ᱚᱱᱟ ᱠᱚᱞᱮ ᱵᱚᱫᱚᱞ ᱵᱟᱲᱟ ᱠᱟᱛᱟ ᱠᱚᱣᱟ ᱴᱟᱭᱤᱢ ᱨᱮ ᱥᱩᱭ ᱞᱮ ᱮᱢᱟ ᱠᱚᱣᱟ ᱫᱟᱜ ᱞᱮ ᱮᱢᱟ ᱠᱚᱣᱟ ᱫᱟᱱᱟ ᱠᱚᱞᱮ ᱮᱢᱟ ᱠᱚᱣᱟ ᱟᱨ ᱛᱷᱚᱲᱟ ᱞᱮ ᱡᱚᱛᱚᱱ ᱠᱚᱣᱟ ᱟᱨ ᱛᱷᱚᱲᱟ ᱩᱱᱠᱩᱣᱟᱜ ᱥᱤᱢᱤᱡ ᱠᱚ ᱛᱟᱦᱮᱱᱟ ᱛᱚ ᱫᱚᱢᱮ ᱥᱚ ᱛᱟᱦᱮᱱ ᱜᱮᱭᱟ ᱚᱱᱟ ᱥᱤᱢᱤᱡ ᱠᱚᱫᱚ ᱦᱟᱯᱛᱟ ᱦᱟᱯᱛᱟ ᱞᱮ ᱜᱤᱰᱤᱭᱟ ᱪᱟᱦᱮ ᱢᱤᱫ ᱫᱤᱱ ᱵᱟᱨ ᱫᱤᱱ ᱵᱟᱫ ᱦᱚᱸᱞᱮ ᱜᱤᱰᱤᱭᱟ ᱩᱥᱠᱮ ᱵᱟᱫ ᱥᱩᱭ ᱠᱚ ᱥᱩᱭ ᱠᱚᱞᱮ ᱮᱢᱟ ᱠᱚ ᱛᱟᱦᱮᱱᱟ ᱨᱟᱱ ᱢᱮᱥᱟ ᱠᱟᱛᱮ ᱥᱩᱭ ᱞᱮ ᱮᱢᱟ ᱠᱚ ᱛᱟᱦᱮᱱᱟ ᱛᱚ ᱚᱱᱟ ᱛᱮᱫᱚ ᱛᱷᱚᱲᱟ ᱥᱚᱨᱤᱨᱴᱟᱜ ᱵᱮᱥ ᱛᱟᱦᱮᱱ ᱛᱟᱠᱚᱣᱟ ᱟᱨ ᱡᱟᱦᱟᱸᱭᱴᱟᱜ ᱨᱳᱜ ᱧᱟᱢ ᱠᱮᱫᱮ ᱦᱚᱴᱚᱜ ᱪᱟᱦᱮ ᱠᱟᱴᱟ ᱱᱮᱛᱟᱨ ᱫᱚ ᱯᱳᱞᱴᱤ ᱛᱚ ᱡᱚᱛᱚ ᱨᱚᱠᱚᱢ ᱨᱳᱜᱽ ᱦᱮᱡ ᱦᱤᱡᱩᱜ ᱠᱟᱱᱟ ᱛᱚ ᱚᱱᱟ ᱠᱚᱨᱮᱱ ᱦᱚᱸ ᱥᱩᱭ ᱞᱮ ᱮᱢᱟ ᱠᱚᱣᱟ ᱦᱮᱲᱮ ᱠᱚᱫᱚ ᱦᱟᱯᱛᱟ ᱦᱟᱯᱛᱟ ᱞᱮ ᱵᱚᱫᱚᱞ ᱛᱟᱠᱚᱣᱟ ᱡᱮᱭᱥᱮ ᱚᱱᱟ ᱫᱚ ᱵᱟᱝ ᱥᱚᱣᱟ ᱟᱨ ᱩᱥᱠᱮ ᱵᱟᱫᱞᱮ ᱚᱱᱟ ᱛᱮᱜᱮ ᱛᱷᱚᱲᱟ ᱛᱷᱚᱲᱟ ᱠᱟᱛᱮ ᱢᱮᱱᱟᱞᱮ ᱛᱷᱚᱲᱟ ᱤᱭᱟᱹ ᱯᱚᱭᱥᱟ ᱠᱟᱹᱣᱰᱤ ᱦᱩᱭᱩᱜ ᱛᱟᱵᱚᱱᱟ ᱡᱚᱛᱚᱣᱟᱜ ᱜᱤᱫᱟᱹᱨ ᱠᱚ ᱯᱟᱲᱦᱟᱣ ᱞᱮᱠᱷᱟ ᱚᱲᱟᱜ ᱫᱩᱣᱟᱹᱨ ᱱᱮᱛᱟᱨ ᱫᱚ ᱱᱚᱠᱨᱤ ᱪᱟᱠᱨᱤ ᱨᱮᱱᱟᱜ ᱛᱤᱱᱟᱹᱜ ᱵᱟᱝ ᱛᱚ ᱚᱱᱟ ᱨᱮᱜᱮ ᱛᱷᱚᱲᱟ ᱢᱮᱱ ᱫᱟᱞᱮ ᱟᱨ ᱛᱚ ᱢᱮᱱᱟᱠᱚ ᱯᱚᱞᱴᱨᱤ ᱫᱚ ᱛᱷᱚᱲᱟ ᱠᱚ ᱤᱭᱟᱹ ᱜᱮᱭᱟ ᱵᱚᱦᱩᱛ ᱦᱚᱲ ᱫᱚ ᱵᱟᱝ ᱠᱚ ᱡᱚᱢ ᱠᱚ ᱛᱟᱦᱮᱱᱟ ᱢᱮᱱᱟᱞᱮ ᱵᱟᱠᱚ ᱡᱚᱢ ᱠᱚ ᱛᱟᱦᱮᱱᱟ ᱛᱚ ᱱᱮᱛᱟᱨ ᱫᱚ ᱥᱩᱭ ᱠᱚ ᱵᱟᱢ ᱮᱢᱟ ᱠᱚ ᱠᱷᱟᱱ ᱯᱷᱤᱨ ᱠᱚ ᱜᱩᱡᱩᱜᱼᱟ ᱟᱨ ᱵᱚᱦᱩᱛ ᱦᱚᱲ ᱫᱚ ᱵᱟᱯᱞᱟ ᱠᱟᱱ ᱵᱤᱦᱟᱹ ᱠᱟᱱ ᱯᱚᱞᱴᱨᱤ ᱨᱮᱱᱟᱜ ᱜᱮ ᱡᱚᱨᱩᱨᱟᱛ ᱯᱟᱲᱟᱜ ᱠᱟᱱᱟ ᱨᱮᱫᱚ ᱠᱚ ᱥᱮᱭ ᱤᱫᱤ ᱠᱚ ᱛᱟᱦᱮᱱ ᱜᱮᱭᱟ ᱵᱟᱯᱞᱟ ᱵᱤᱦᱟᱹ ᱫᱚ ᱟᱨ ᱤᱫᱤ ᱠᱟᱛᱮ ᱢᱤᱫ ᱫᱷᱟᱣ ᱛᱮᱠᱚ ᱟᱹᱠᱷᱨᱤᱧᱚᱜ ᱛᱟᱦᱮᱱᱟ ᱛᱚ ᱡᱟᱹᱥᱛᱤ ᱯᱚᱭᱥᱟ ᱫᱚ ᱦᱩᱭᱩᱜ ᱛᱟᱦᱮᱱᱟ ᱩᱱ ᱨᱮᱫᱚ ᱟᱨ ᱚᱱᱮ ᱨᱳᱜᱽ ᱠᱷᱟᱹᱛᱤᱨ ᱛᱮ ᱤᱱᱟᱹ ᱦᱚᱲ ᱫᱚ ᱵᱟᱠᱚ ᱠᱩᱥᱤᱭᱟᱠᱚ ᱛᱟᱦᱮᱱ ᱜᱮᱭᱟ ᱛᱚ ᱵᱟᱯᱞᱟ ᱵᱤᱦᱟᱹ ᱫᱚ ᱡᱚᱛᱚ ᱠᱚᱜᱮ ᱠᱚ ᱡᱚᱢ ᱛᱟᱦᱮᱱᱟ ᱢᱮᱱᱟᱠᱚ ᱵᱟᱝ ᱠᱩᱥᱤᱭᱟᱛᱚ ᱢᱚᱡᱵᱩᱨ ᱨᱮᱫᱚᱢ ᱪᱤᱠᱟᱹᱭᱟ ᱡᱚᱢ ᱛᱟᱦᱮᱱ ᱜᱮᱭᱟ ᱵᱟᱯᱞᱟ ᱵᱤᱦᱟᱹ ᱨᱮᱫᱚ ᱛᱚ ᱡᱚᱛᱚ ᱦᱚᱲ ᱠᱚᱜᱮ ᱠᱚ ᱡᱚᱢ ᱠᱟᱱᱟ ᱱᱤᱛᱳᱝ ᱫᱚ ᱚᱱᱟ ᱯᱚᱞᱴᱤ ᱜᱮ ᱪᱟᱞᱟᱜ ᱠᱟᱱᱟ ᱟᱨ ᱵᱟᱯᱞᱟ ᱠᱟᱱ ᱵᱤᱦᱟᱹ ᱠᱟᱱ ᱵᱷᱳᱡ ᱠᱟᱱ ᱡᱟᱦᱟᱱᱟᱜ ᱨᱮᱜᱮ ᱡᱚᱛᱚ ᱠᱤᱪᱷᱩ ᱨᱮᱜᱮ